ᱦᱮᱞᱳ ᱤᱭᱟᱹ ᱜᱚᱝᱠᱮ ᱟᱯᱮ ᱥᱮᱫ ᱫᱚ ᱚᱠᱟ ᱞᱮᱠᱟ ᱫᱟᱸᱥᱟᱭ ᱯᱮ ᱢᱟᱱᱟᱣᱟ ᱛᱟᱦᱚᱞᱮ ᱚᱱᱟ ᱨᱮᱱᱟᱜ ᱞᱟᱹᱭᱟᱜ ᱵᱤᱱ ᱥᱮ ᱠᱟᱹᱴᱤᱡ ᱛᱟᱦᱚᱞᱮ ᱚᱠᱟ ᱞᱮᱠᱟ ᱞᱚᱵᱚᱭ ᱫᱟᱸᱥᱟᱭ ᱫᱚ ᱚᱠᱟ ᱞᱮᱠᱟ ᱥᱟᱯᱟᱵ ᱛᱟᱸᱦᱮᱱ ᱛᱟᱠᱚᱭᱟ ᱟᱨ ᱵᱷᱩᱭᱟᱹᱝ ᱫᱟᱸᱥᱟᱭ ᱫᱚ

ᱫᱚᱢᱮ ᱢᱚᱸᱡ ᱯᱮ ᱢᱟᱱᱟᱣᱟ ᱛᱟᱦᱚᱞᱮ ᱚᱱᱟ ᱠᱚᱜᱮ ᱟᱨᱚᱦᱚᱸ ᱵᱤᱥᱤ ᱧᱚᱜ ᱟᱨᱚ ᱟᱨᱚ ᱵᱷᱟᱹᱜᱤᱧᱚᱜ ᱵᱤᱱ ᱞᱟᱹᱭ ᱟᱹᱞᱤᱧ ᱠᱷᱟᱱ ᱟᱨᱚ ᱠᱟᱹᱴᱤᱡ ᱵᱷᱟᱹᱜᱤ ᱴᱷᱤᱠ ᱵᱟᱞᱤᱧ ᱵᱩᱡ ᱫᱟᱲᱮᱭᱟᱫᱟ ᱟᱨᱚ ᱞᱟᱹᱭᱟᱜ ᱵᱤᱱ ᱥᱮ ᱠᱟᱹᱴᱤᱡ ᱟᱨ ᱢᱤᱫ ᱫᱷᱟᱣ